ᱤᱧᱟᱹᱜ ᱯᱚᱱᱚᱛ ᱨᱮᱱ ᱯᱮᱨᱮᱡ ᱯᱩᱨᱚᱱ ᱞᱟᱠᱪᱟᱨ ᱥᱮᱵᱟ ᱨᱟᱠᱷᱟ ᱫᱚᱦᱚ ᱟᱨ ᱯᱟᱥᱱᱟᱣ ᱨᱮ ᱥᱟᱱᱛᱟᱹᱲᱤ ᱯᱟᱹᱨᱥᱤ ᱨᱮᱭᱟᱜ ᱮᱱᱮᱢ ᱫᱚ ᱟᱹᱰᱤ ᱟᱭᱢᱟ ᱢᱮᱱᱟᱜᱼᱟ ᱡᱩᱫᱤ ᱟᱵᱚ ᱥᱟᱱᱛᱟᱲᱤ ᱯᱟᱹᱨᱥᱤ ᱟᱵᱚ ᱥᱠᱩᱞ ᱠᱚᱞᱮᱡᱽ ᱠᱚᱨᱮ ᱵᱟᱵᱚ ᱯᱟᱲᱦᱟᱜᱼᱟ ᱮᱱᱠᱷᱟᱱ ᱟᱵᱚ ᱨᱮᱱ ᱜᱤᱫᱽᱨᱟᱹ ᱠᱚ ᱥᱟᱱᱛᱟᱲᱤ ᱯᱟᱹᱨᱥᱤ ᱫᱚ ᱵᱟᱠᱚ ᱪᱮᱫᱟ ᱟᱨ ᱩᱱᱠᱩ ᱫᱚ ᱟᱵᱚ ᱨᱤᱱ ᱵᱷᱚᱵᱤᱥᱥᱚᱛ ᱠᱟᱱᱟ ᱠᱚ ᱡᱟᱦᱟᱸᱭ ᱱᱩᱠᱩ ᱟᱵᱚ ᱱᱤᱛᱚᱝ ᱵᱚᱱ ᱥᱮᱲᱟ ᱟᱠᱚᱣᱟ ᱥᱟᱱᱛᱟᱲᱤ ᱯᱟᱹᱨᱥᱤ ᱟᱵᱚᱣᱟᱜ ᱞᱟᱭᱼᱞᱟᱠᱪᱟᱨ ᱱᱩᱠᱩ ᱜᱮ ᱟᱵᱚᱨᱮᱱ ᱵᱷᱚᱵᱤᱥᱥᱚᱛ ᱨᱮᱠᱚ ᱱᱚᱣᱟ ᱠᱚ ᱥᱟᱢᱴᱟᱣᱟ ᱡᱮ ᱟᱵᱚᱣᱟᱜ ᱞᱟᱭᱼᱞᱟᱠᱪᱟᱨ ᱫᱚ ᱪᱮᱫ ᱠᱟᱱᱟ ᱟᱵᱚᱣᱟᱜ ᱱᱚᱣᱟ ᱯᱟᱹᱨᱥᱤ ᱡᱟᱦᱟᱸᱭ ᱯᱚᱱᱰᱤᱛ ᱨᱚᱜᱷᱩᱱᱟᱛᱷ ᱢᱩᱨᱢᱩᱭ ᱥᱤᱨᱤᱡᱽ ᱞᱮᱫᱼᱟ ᱟᱨ ᱚᱱᱟ ᱚᱱᱟ ᱪᱤᱠᱤ ᱛᱮᱵᱚᱱ ᱯᱟᱲᱦᱟᱜᱼᱟ ᱟᱵᱚ ᱫᱚ ᱩᱱᱤ ᱩᱱᱤᱭᱟᱜ ᱩᱫᱩᱜ ᱦᱚᱨ ᱰᱟᱦᱟᱨ ᱛᱮᱵᱚᱱ ᱥᱮᱱᱚᱜᱼᱟ ᱟᱨ ᱩᱱᱤᱭᱟᱜ ᱱᱚᱣᱟ ᱪᱤᱠᱤ ᱵᱚᱱ ᱯᱟᱥᱱᱟᱣᱟ